ᱢᱟᱹᱱᱢᱤ ᱡᱤᱭᱚᱱ ᱨᱮ ᱚᱞᱚᱜ ᱯᱟᱲᱦᱟᱜ ᱨᱮᱭᱟᱜ ᱮᱠᱟᱞ ᱛᱮ ᱞᱟᱹᱠᱛᱤ ᱢᱮᱱᱟᱜᱼᱟ ᱠᱟᱨᱚᱱ ᱫᱚ ᱦᱩᱭᱩᱜ ᱠᱟᱱᱟ ᱚᱞᱚᱜ ᱯᱟᱲᱦᱟᱜ ᱵᱟᱢ ᱪᱮᱫ ᱞᱮᱠᱷᱟᱱ ᱢᱮᱱᱠᱷᱟᱱ ᱢᱮᱫ ᱛᱟᱦᱮᱱ ᱛᱩᱞᱩᱡ ᱤᱧᱫᱩᱧ ᱠᱟᱬᱟ ᱜᱮᱭᱟ ᱚᱞᱚᱜ ᱯᱟᱲᱦᱟᱜ ᱫᱚ ᱱᱚᱝᱠᱟᱱ ᱡᱤᱱᱤᱥ ᱠᱟᱱᱟ ᱱᱚᱣᱟ ᱫᱚ ᱛᱤᱱᱟᱹᱜ ᱮᱢ ᱪᱮᱫᱟ ᱩᱱᱟᱹᱜ ᱜᱮᱢ ᱧᱟᱢᱟ ᱱᱚᱣᱟ ᱫᱚ ᱮᱢᱚᱱ ᱵᱷᱟᱱᱰᱟᱨ ᱠᱟᱱᱟ ᱛᱤᱱᱟᱹᱜ ᱮᱢ ᱫᱟᱱᱟ ᱩᱱᱟᱹᱜ ᱜᱮᱢ ᱫᱟᱱ ᱫᱟᱲᱮᱭᱟᱜᱼᱟ ᱵᱟᱝ ᱪᱟᱵᱟᱜᱼᱟ ᱠᱩᱢᱲᱩ ᱦᱚᱸ ᱡᱩᱫᱤ ᱠᱚ ᱵᱚᱞᱚ ᱞᱮᱱᱠᱷᱟᱱ ᱥᱮ ᱰᱟᱹᱠᱟᱹᱛᱤ ᱠᱚ ᱵᱚᱞᱚ ᱞᱮᱱ ᱠᱷᱟᱱ ᱱᱚᱣᱟ ᱫᱚ ᱰᱟᱹᱠᱟᱹᱛᱤ ᱠᱟᱛᱮ ᱦᱚᱸ ᱵᱟᱠᱚ ᱤᱫᱤ ᱫᱟᱲᱮᱭᱟᱛᱟᱢᱟ ᱚᱱᱠᱟᱱ ᱥᱚᱢᱯᱚᱫ ᱠᱟᱱᱟ ᱠᱟᱡᱮ ᱢᱟᱹᱱᱢᱤ ᱡᱤᱭᱚᱱ ᱨᱮ ᱢᱟᱹᱱᱢᱤ ᱞᱮᱠᱟ ᱵᱟᱧᱪᱟᱜ ᱡᱟᱹᱨᱩᱲ ᱠᱷᱟᱱ ᱚᱞᱚᱜ ᱯᱟᱲᱦᱟᱣ ᱮᱠᱟᱱᱛᱚ ᱞᱟᱹᱠᱛᱤ ᱠᱟᱱᱟ ᱠᱷᱟᱹᱞᱤ ᱪᱟᱹᱠᱨᱤ ᱵᱟᱹᱠᱨᱤ ᱞᱟᱹᱜᱤᱫ ᱛᱮᱫᱚ ᱵᱟᱝ ᱱᱤᱡᱮᱨ ᱡᱤᱭᱚᱱ ᱠᱷᱟᱸᱰᱟᱣ ᱞᱟᱹᱜᱤᱫ ᱦᱚᱸ ᱚᱞᱚᱜ ᱯᱟᱲᱦᱟᱜ ᱮᱠᱟᱱᱛᱚ ᱞᱟᱹᱠᱛᱤ ᱠᱟᱱᱟ ᱡᱟᱛᱮ ᱱᱤᱡᱮᱨ ᱡᱤᱭᱚᱱ ᱪᱟᱞᱟᱣ ᱞᱟᱹᱜᱤᱫ ᱡᱟᱦᱟᱸᱭ ᱴᱷᱮᱱ ᱟᱞᱚ ᱵᱚᱱ ᱮᱲᱮ ᱦᱚᱪᱚᱜ ᱢᱟ ᱚᱱᱟ ᱠᱟ ᱠᱷᱟᱱ ᱛᱮ ᱚᱞᱚᱜ ᱯᱟᱲᱦᱟᱜ ᱫᱚ ᱮᱠᱟᱱᱛᱚ ᱞᱟᱹᱠᱛᱤ ᱠᱟᱱᱟ ᱚᱠᱚᱭ ᱡᱟᱹᱛ ᱚᱞᱚᱜ ᱯᱟᱲᱦᱟᱜ ᱛᱮ ᱛᱤᱱᱟᱹᱜ ᱠᱚ ᱞᱟᱦᱟᱣᱟ ᱩᱱᱠᱩ ᱡᱟᱹᱛ ᱟᱠᱚᱣᱟᱜ ᱥᱚᱢᱟᱡᱽ ᱩᱛᱱᱟᱹᱣ ᱞᱟᱹᱜᱤᱫ ᱛᱮ ᱩᱱᱟᱹᱜ ᱠᱚ ᱡᱟᱫᱟᱣ ᱠᱟᱱᱟ ᱟᱵᱚ ᱛᱟᱞᱟᱨᱮ ᱚᱞᱚᱜ ᱯᱟᱲᱦᱟᱜ ᱵᱟᱝᱠᱷᱟᱱ ᱛᱮ ᱤᱧ ᱮᱛᱚᱦᱚᱵ ᱨᱮᱱ ᱦᱚᱲ ᱠᱟᱱ ᱨᱮᱦᱚᱸᱵᱚᱱ ᱥᱟᱱᱟᱢ ᱡᱟᱹᱛ ᱠᱷᱚᱱ ᱟᱵᱚ ᱫᱚ ᱛᱟᱭᱱᱚᱢ ᱨᱮᱜᱮ ᱢᱮᱱᱟᱜ ᱵᱚᱱᱟ ᱚᱱᱟ ᱤᱭᱟᱹᱛᱮᱧ ᱢᱮᱱᱟ ᱢᱟᱹᱱᱢᱤ ᱞᱮᱠᱟᱛᱮ ᱱᱚᱣᱟ ᱫᱷᱟᱹᱨᱛᱤ ᱨᱮ ᱵᱟᱧᱪᱟᱣ ᱡᱩᱫᱤ ᱛᱟᱦᱮᱱ ᱦᱩᱭᱩᱜᱼᱟ ᱢᱮᱱᱠᱷᱟᱱ ᱛᱟᱦᱚᱞᱮ ᱚᱞᱚᱜ ᱯᱟᱲᱦᱟᱜ ᱫᱚ ᱮᱠᱟᱱᱛᱚ ᱞᱟᱹᱠᱛᱤ ᱠᱟᱱᱟ ᱟᱢ ᱦᱚᱸ ᱪᱮᱫ ᱢᱮ ᱟᱢᱨᱮᱱ ᱚᱠᱚᱭ ᱵᱚᱥ ᱵᱩᱫᱷᱟᱹ ᱢᱮᱱᱟᱜ ᱠᱚ ᱚᱠᱚᱭᱮᱢ ᱥᱟᱨᱮᱡ ᱦᱚᱴᱚ ᱠᱟᱠᱚ ᱠᱟᱱ ᱩᱱᱠᱩ ᱦᱚᱸ ᱪᱮᱫ ᱚᱪᱚ ᱠᱚ ᱞᱟᱹᱜᱤᱫ ᱠᱩᱨᱩᱢᱩᱴᱩ ᱫᱚᱦᱚᱭ ᱛᱟᱭᱟ ᱫᱚᱦᱚᱭ ᱢᱮ